ᱞᱟᱡ ᱦᱟᱥᱩ ᱫᱚ ᱢᱤᱫᱴᱟᱝ ᱟᱹᱰᱤ ᱥᱟᱫᱷᱟᱨᱚᱱ ᱟᱡᱟᱨ ᱠᱟᱱᱟ ᱟᱫᱚᱢ ᱫᱚ ᱡᱚᱢᱵᱟᱹᱲᱛᱤ ᱛᱮᱦᱚᱸ ᱞᱟᱡ ᱦᱟᱥᱩᱜᱮᱭᱟ ᱟᱵᱟᱨ ᱟᱫᱚᱢ ᱫᱚ ᱡᱟᱦᱟᱱ ᱴᱷᱟᱹᱣᱠᱟᱹ ᱥᱟᱹᱦᱤᱸᱡ ᱟᱡᱟᱨ ᱠᱷᱟᱹᱛᱤᱨ ᱞᱟᱡ ᱦᱟᱥᱩᱜᱮᱭᱟ ᱮᱱᱠᱦᱟᱱ ᱟᱵᱩ ᱟᱛᱩ ᱴᱚᱞᱟᱨᱮᱱ ᱦᱚᱲᱠᱚᱫᱚ ᱴᱟᱠᱟ ᱯᱚᱭᱥᱟ ᱵᱟᱝ ᱠᱷᱟᱹᱛᱤᱨ ᱰᱟᱠᱛᱚᱨ ᱚᱲᱟᱜ ᱥᱮ ᱢᱮᱰᱤᱠᱮᱞ ᱥᱴᱚᱨ ᱠᱚᱫᱚ ᱵᱟᱝᱠᱩ ᱥᱮᱱ ᱜᱚᱫᱚᱜ ᱜᱮᱭᱟ ᱚᱲᱟᱜ ᱨᱮᱜᱤ ᱡᱟᱦᱟᱱ ᱨᱮᱦᱮᱫ ᱨᱟᱱ ᱥᱮ ᱫᱟᱨᱮ ᱪᱷᱟᱞ ᱠᱚᱦᱚᱸ ᱠᱩ ᱡᱚᱢ ᱵᱟᱲᱟᱭ ᱜᱮᱭᱟ ᱡᱮᱞᱮᱠᱟ ᱦᱟᱺᱰᱤᱛᱮ ᱟᱢᱟᱭᱚᱭ ᱴᱟᱺᱰᱤᱛᱮ ᱠᱚᱨᱮᱫᱚ ᱠᱩᱛᱰᱚᱠ ᱟᱹᱡᱤᱨ ᱰᱚᱠ ᱢᱮᱥᱟ ᱠᱟᱛᱮᱜᱠᱩ ᱡᱚᱢᱜᱮᱭᱟ ᱥᱮ ᱛᱟᱷᱟᱱ ᱠᱩᱱᱤ ᱟᱨ ᱠᱟᱞᱢᱮᱴ ᱞᱮᱠᱟᱱ ᱨᱟᱱᱠᱚᱦᱚᱸᱠᱩ ᱵᱮᱣᱦᱟᱨ ᱜᱮᱭᱟ